ᱤᱧ ᱫᱚ ᱵᱮᱭᱟᱢ ᱪᱮᱫ ᱞᱟᱹᱜᱤᱫ ᱭᱳᱜᱽ ᱜᱩᱨᱩ ᱵᱮᱭᱟᱢᱤᱧ ᱧᱮᱞᱟ

ᱱᱚᱣᱟ ᱵᱮᱭᱟᱢ ᱞᱮᱠᱷᱟᱱ ᱫᱚ ᱡᱟᱦᱟᱸ ᱟᱵᱚ ᱥᱟᱦᱮᱫᱼᱟ ᱚᱱᱟ ᱥᱟᱦᱮᱫ ᱚᱥᱩᱵᱤᱫᱟ ᱪᱟᱵᱟᱜᱼᱟ ᱱᱚᱣᱟ ᱠᱚ ᱡᱟᱦᱟᱸ ᱞᱮᱠᱟ ᱡᱮᱢᱚᱱ ᱟᱵᱚᱣᱟᱜ ᱦᱟᱴ ᱨᱮᱱᱟ ᱯᱨᱚᱵᱮᱞᱮᱢ ᱛᱟᱦᱮᱱᱟ ᱚᱱᱟ ᱦᱟᱴ ᱨᱮᱱᱟᱜ ᱯᱨᱚᱵᱮᱞᱮᱢ ᱦᱚᱸ ᱥᱚᱢᱚᱥᱟ ᱛᱟᱦᱮᱱᱟ ᱚᱱᱟ ᱦᱚᱸ ᱪᱟᱵᱟ ᱫᱟᱲᱮᱭᱟᱜᱼᱟ ᱡᱟᱦᱟᱸ ᱠᱤᱰᱱᱤ ᱨᱮᱱᱟᱜ ᱟᱵᱚ ᱥᱚᱢᱚᱥᱟ ᱛᱟᱵᱚ ᱛᱟᱦᱮᱱᱟ ᱚᱥᱩᱵᱤᱫᱟ ᱛᱟᱵᱚ ᱛᱟᱦᱮᱱᱟ ᱚᱱᱟ ᱚᱥᱩᱵᱤᱫᱟ ᱦᱚᱸ ᱪᱟᱵᱟᱜᱼᱟ ᱱᱚᱣᱟ ᱵᱮᱭᱟᱢ ᱛᱮ ᱟᱵᱚᱣᱟᱜ ᱡᱟᱦᱟᱸ ᱡᱮᱢᱚᱱ ᱞᱤᱵᱷᱟᱨ ᱨᱮᱱᱟᱜ ᱡᱟᱦᱟᱸ ᱥᱚᱢᱚᱥᱟ ᱛᱟᱦᱮᱱᱟ ᱚᱥᱩᱵᱤᱫᱟ ᱛᱟᱦᱮᱱᱟ ᱱᱚᱣᱟ ᱦᱚᱸ ᱵᱮᱭᱟᱢ ᱛᱮ ᱪᱟᱵᱟᱜᱼᱟ ᱢᱮᱱᱞᱮᱠᱷᱟᱱ ᱫᱚ ᱟᱵᱚᱣᱟᱜ ᱡᱟᱦᱟᱸ ᱦᱚᱲᱢᱚ ᱵᱷᱤᱛᱤᱨ ᱨᱮᱱᱟᱜ ᱡᱟᱦᱟᱸ ᱜᱮ ᱥᱚᱢᱚᱥᱟ ᱢᱮᱱᱟᱜᱼᱟ ᱡᱟᱦᱟᱸ ᱜᱮ ᱚᱥᱩᱵᱤᱫᱟ ᱢᱮᱱᱟᱜᱼᱟ ᱚᱱᱟ ᱥᱟᱱᱟᱢ ᱚᱥᱩᱵᱤᱛᱟ ᱱᱚᱣᱟ ᱵᱮᱭᱟᱢ ᱛᱮ ᱡᱮ ᱪᱟᱵᱟᱜᱼᱟ